ᱵᱮᱰᱥᱤᱴ ᱵᱮᱰᱥᱤᱴ ᱫᱚ ᱢᱤᱫᱴᱟᱝ ᱦᱚᱸ ᱛᱟᱦᱮᱱᱟ ᱟᱨ ᱰᱚᱵᱚᱞ ᱦᱚᱸ ᱛᱟᱦᱮᱱᱟ ᱵᱷᱮᱜᱟᱨ ᱵᱷᱮᱜᱟᱨ ᱞᱩᱜᱽᱲᱤᱡ ᱨᱮᱭᱟᱜ ᱧᱟᱢᱚᱜᱼᱟ ᱱᱟᱱᱟ ᱨᱚᱠᱚᱢ ᱨᱚᱝ ᱛᱟᱦᱮᱱᱟ ᱟᱨ ᱟᱭᱢᱟ ᱰᱤᱡᱟᱭᱤᱱ ᱠᱚᱦᱚᱸ ᱛᱟᱦᱮᱱᱟ ᱢᱮᱱᱠᱷᱟᱱ ᱱᱚᱣᱟ ᱵᱮᱰᱥᱤᱴ ᱨᱮ ᱜᱤᱛᱤᱡ ᱞᱮᱱᱠᱷᱟᱱ ᱢᱟᱹᱱᱢᱤᱭᱟᱜ ᱩᱫᱽᱜᱟᱹᱨ ᱫᱟᱜ ᱵᱮᱠᱴᱮᱨᱤᱭᱟ ᱥᱩᱱᱩᱢ ᱠᱚ ᱞᱟᱴᱷᱟᱜᱼᱟ ᱡᱟᱦᱟᱸᱛᱮ ᱮᱴᱟᱜ ᱦᱚᱲᱮ ᱜᱤᱛᱤᱡ ᱞᱮᱱᱠᱷᱟᱱ ᱡᱟᱦᱟᱸ ᱟᱡᱟᱨ ᱧᱟᱢᱟᱭᱟ ᱵᱷᱮᱜᱟᱨ ᱵᱷᱮᱜᱟᱨ ᱦᱚᱲ ᱵᱷᱮᱜᱟᱨ ᱵᱷᱮᱜᱟᱨ ᱵᱮᱢᱟᱨ ᱛᱟᱠᱚ ᱛᱟᱦᱮᱱᱟ ᱥᱮ ᱡᱟᱦᱟᱱᱟᱜ ᱟᱠᱚᱣᱟᱜ ᱵᱟᱹᱲᱤᱡ ᱛᱟᱠᱚ ᱛᱟᱦᱮᱱᱟ ᱚᱱᱟᱛᱮ ᱦᱟᱨᱛᱟ ᱵᱮᱢᱟᱨ ᱦᱚᱸ ᱦᱩᱭ ᱫᱟᱲᱮᱭᱟᱜᱼᱟ ᱟᱨ ᱱᱟᱥᱮ ᱚᱸᱡᱨᱟ ᱞᱮᱱᱠᱷᱟᱱ ᱜᱮ ᱚᱱᱟᱨᱮ ᱵᱮᱠᱴᱮᱨᱤᱭᱟ ᱫᱷᱩᱲᱤ ᱠᱚ ᱠᱚ ᱛᱟᱦᱮᱸ ᱞᱮᱱᱠᱷᱟᱱ ᱢᱟᱹᱱᱢᱤᱭᱟᱜ ᱦᱚᱲᱢᱚ ᱠᱷᱚᱛᱤᱜᱼᱟ ᱚᱱᱟᱛᱮ ᱵᱮᱰᱥᱤᱴ ᱫᱚ ᱞᱚᱜᱚᱱ ᱞᱚᱜᱚᱱ ᱜᱮᱢ ᱥᱟᱯᱷᱟᱭ ᱠᱷᱟᱱ ᱫᱚ ᱱᱟᱯᱟᱭᱚᱜᱼᱟ ᱢᱮᱱᱠᱷᱟᱱ ᱱᱚᱞ ᱫᱟᱜ ᱨᱮ ᱥᱟᱯᱷᱟ ᱫᱚ ᱟᱹᱰᱤ ᱠᱚᱥᱴᱚ ᱜᱮᱭᱟ ᱟᱹᱰᱤ ᱫᱷᱟᱣ ᱵᱟᱞᱛᱤ ᱫᱟᱜ ᱨᱮᱢ ᱡᱚᱵᱮᱭᱟ ᱛᱚᱵᱮ ᱮᱱᱟᱝ ᱜᱮᱢ ᱥᱟᱯᱷᱟ ᱦᱩᱭ ᱫᱟᱲᱮᱭᱟᱜᱼᱟ